ᱤᱧ ᱡᱚᱠᱷᱚᱱ ᱦᱩᱰᱤᱧ ᱦᱩᱰᱤᱧ ᱤᱧ ᱛᱟᱦᱮᱸᱫ ᱠᱟᱱᱟ ᱛᱚᱠᱷᱚᱱ ᱠᱷᱚᱱᱟᱜ ᱜᱮ ᱤᱧ ᱤᱥᱠᱩᱞ ᱵᱮᱜᱽ ᱫᱚ ᱟᱹᱰᱤᱧ ᱠᱩᱥᱤᱭᱟᱜ ᱛᱟᱦᱮᱸᱫᱼᱟ ᱢᱟᱨᱟᱝ ᱫᱟᱫᱟ ᱛᱟᱠᱚ ᱧᱮᱞ ᱠᱚ ᱛᱟᱦᱮᱸᱫᱼᱟ ᱤᱥᱠᱩᱞ ᱵᱮᱜᱽ ᱟᱛᱮᱫ ᱤᱥᱠᱩᱞ ᱠᱚ ᱪᱟᱞᱟᱜ ᱛᱟᱦᱮᱸᱫᱼᱟ ᱚᱞᱚᱜ ᱤᱧ ᱦᱚᱸ ᱚᱞᱚᱜ ᱪᱟᱞᱟᱣ ᱵᱩᱡᱷᱟᱹᱣᱤᱧ ᱛᱟᱦᱮᱱᱟ ᱚᱱᱟ ᱠᱷᱟᱹᱛᱤᱨ ᱤᱧ ᱦᱚᱸ ᱤᱧ ᱵᱟᱵᱟᱧ ᱢᱮᱛᱟᱭ ᱛᱟᱦᱮᱸᱫᱼᱟ ᱵᱟᱵᱟ ᱤᱧ ᱦᱚᱸ ᱤᱥᱠᱩᱞ ᱵᱮᱜᱽ ᱠᱤᱨᱤᱧ ᱟᱹᱜᱩ ᱟᱹᱧ ᱢᱮ ᱵᱟᱡᱟᱨ ᱠᱷᱚᱱᱟᱜ ᱚᱱᱟ ᱤᱥᱠᱩᱞ ᱵᱮᱜᱽ ᱫᱚ ᱟᱹᱰᱤ ᱱᱟᱯᱟᱭ ᱡᱤᱱᱤᱥ ᱠᱟᱱᱟ ᱤᱧ ᱵᱟᱵᱟ ᱡᱚᱠᱷᱚᱱᱮ ᱠᱤᱨᱤᱧ ᱟᱹᱜᱩ ᱟᱹᱫᱤᱧᱟ ᱟᱢᱟᱜ ᱤᱥᱠᱩᱞ ᱵᱮᱜᱽ ᱛᱮ ᱤᱧ ᱤᱥᱠᱩᱞᱤᱧ ᱪᱟᱞᱟᱜ ᱛᱟᱦᱮᱸᱫᱼᱟ ᱚᱱᱟ ᱤᱥᱠᱩᱞ ᱵᱮᱜᱽ ᱨᱮ ᱟᱹᱰᱤ ᱟᱭᱢᱟ ᱯᱟᱲᱦᱟᱣ ᱞᱟᱹᱜᱤᱫ ᱵᱳᱭ ᱫᱚᱦᱚᱭ ᱛᱟᱦᱮᱸᱫ ᱤᱧ